ᱛᱤᱨᱤᱥᱮ ᱡᱩᱱ ᱦᱩᱞ ᱢᱟᱦᱟ ᱯᱚᱱᱮᱜᱚᱭ ᱟᱜᱚᱥᱴ ᱫᱤᱥᱚᱢ ᱥᱟᱹᱫᱷᱤᱱ ᱢᱟᱦᱟ ᱯᱟᱸᱪᱮᱭ ᱥᱮᱯᱴᱮᱢᱵᱚᱨ ᱥᱤᱠᱠᱷᱚᱠ ᱫᱤᱵᱚᱥ ᱵᱟᱭᱤᱥᱮ ᱰᱤᱥᱮᱢᱵᱚᱨ ᱡᱤᱥᱩ ᱠᱷᱤᱥᱴᱚᱣᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱵᱷᱟᱥᱟ ᱫᱤᱵᱚᱥ